ᱢᱤᱫᱴᱮᱡ ᱫᱳᱠᱟᱱᱨᱮ ᱡᱚᱢᱟ ᱢᱟᱧ ᱚᱨᱰᱟᱨ ᱞᱮᱫ ᱟᱫᱚ ᱡᱚᱢᱟ ᱢᱟᱧ ᱚᱨᱰᱟᱨ ᱞᱮᱫ ᱠᱷᱟᱱᱢᱟ ᱯᱟᱭᱥᱟ ᱢᱟ ᱞᱟᱦᱟ ᱨᱮᱧ ᱮᱢ ᱠᱟᱜ ᱟᱨ ᱯᱟᱭᱥᱟ ᱢᱟᱠᱩ ᱞᱟᱹᱭ ᱟᱹᱧ ᱠᱟᱱ ᱵᱟᱝ ᱵᱚᱞᱚ ᱟᱠᱟᱱ ᱟᱫᱚ ᱚᱱᱟᱜᱤ ᱫᱳᱠᱟᱱ ᱥᱟᱞᱟ ᱤᱧ ᱡᱳᱜᱟᱡᱳᱜᱽ ᱮᱫᱟ ᱫᱳᱠᱟᱱᱫᱟᱨ ᱥᱚᱝᱜᱮ ᱯᱟᱭᱥᱟ ᱫᱚ ᱧᱮᱞ ᱛᱤᱧ ᱢᱮᱥᱮ ᱪᱤᱠᱟᱹᱛᱮ ᱵᱟᱝ ᱵᱚᱞᱚ ᱟᱠᱟᱱ ᱛᱤᱧᱟᱹ ᱟᱨ ᱯᱟᱭᱥᱟ ᱢᱟ ᱤᱧᱟᱹᱜ ᱢᱳᱵᱟᱭᱤᱞ ᱨᱮᱢᱟᱧ ᱧᱮᱞ ᱟᱠᱟᱫ ᱜᱮᱫ ᱟᱠᱟᱱ ᱛᱮᱧ ᱟᱫᱚ ᱪᱮᱫ ᱠᱷᱟᱹᱛᱤᱨᱮ ᱮᱴᱠᱮᱴᱚᱲᱮ ᱟᱠᱟᱱ ᱛᱤᱧᱟᱹ ᱟᱫᱚ ᱚᱱᱟ ᱯᱷᱳᱱ ᱛᱮᱧ ᱡᱳᱜᱟᱡᱳᱜᱽ ᱮᱫᱟ